ᱤᱧ ᱫᱚ ᱟᱜᱟᱢ ᱞᱟᱹᱜᱤᱫ ᱟᱜᱟᱢ ᱡᱟᱦᱟᱱᱟᱜ ᱥᱮᱨᱮᱧ ᱫᱚ ᱦᱩᱭᱩᱜ ᱠᱟᱱᱟ ᱥᱮ ᱟᱹᱰᱤ ᱫᱤᱱᱨᱮ ᱜᱚᱲᱚᱢ ᱦᱟᱲᱟᱢᱤᱧ ᱟᱸᱡᱚᱢ ᱞᱮᱫᱮ ᱛᱟᱦᱮᱱ ᱥᱮᱨᱮᱧ ᱦᱩᱰᱤᱧ ᱫᱷᱟᱨᱟ ᱡᱟᱣᱤᱧ ᱛᱟᱦᱮᱸ ᱠᱟᱱᱟ ᱜᱤᱫᱽᱨᱟᱹ ᱨᱮ ᱟᱫᱚ ᱩᱱ ᱡᱚᱠᱷᱚᱱ ᱤᱧ ᱟᱸᱡᱚᱢ ᱞᱮᱫᱮᱭᱟ ᱚᱱᱟ ᱥᱮᱨᱮᱧ ᱱᱮᱛᱟᱨ ᱦᱚᱸᱧ ᱩᱭᱦᱟᱹᱨᱟ ᱚᱠᱚᱭᱤᱧ ᱞᱟᱹᱭ ᱦᱚᱪᱚᱭᱮᱭᱟ ᱡᱟᱦᱟᱸ ᱥᱮᱫ ᱠᱚᱨᱮ ᱜᱮ ᱟᱭᱚᱼᱵᱟᱵᱟ ᱞᱮᱠᱟᱱ ᱠᱚ ᱦᱟᱲᱟᱢᱼᱵᱩᱰᱷᱤ ᱫᱷᱟᱨᱟ ᱠᱚᱧ ᱧᱮᱞ ᱠᱚᱣᱟ ᱢᱮᱱᱟᱹᱧ ᱠᱩᱞᱤ ᱠᱩᱣᱟᱹᱧ ᱩᱱᱠᱩ ᱦᱚᱸᱛᱚ ᱵᱟᱠᱚ ᱞᱟᱹᱭ ᱫᱟᱲᱮᱭᱟᱹᱧᱟᱹ ᱟᱫᱚ ᱚᱱᱟ ᱥᱮᱨᱮᱧ ᱟᱹᱰᱤ ᱵᱮᱥᱮᱧ ᱟᱸᱡᱚᱢ ᱞᱮᱫ ᱠᱷᱟᱹᱛᱤᱨ ᱛᱮ ᱚᱱᱟᱜᱮ ᱥᱮᱨᱮᱧ ᱥᱟᱹᱱᱟᱹᱧᱟ ᱟᱫᱚ ᱩᱭᱦᱟᱹᱨᱟᱹᱧ ᱠᱟᱹᱴᱤᱡ ᱠᱟᱹᱴᱤᱡ ᱵᱟᱹᱧ ᱩᱭᱦᱟᱹᱨ ᱴᱷᱤᱠ ᱫᱟᱲᱮᱭᱟᱜᱼᱟ ᱚᱱᱟ ᱠᱷᱟᱹᱛᱤᱨ ᱛᱤᱧ ᱥᱮᱨᱮᱧ ᱥᱟᱹᱱᱟᱹᱧ ᱨᱮᱦᱚᱸ ᱚᱠᱟᱨᱮ ᱚᱠᱟᱨᱤᱧ ᱟᱸᱡᱚᱢ ᱛᱮ ᱢᱮᱱᱟᱹᱧ ᱚᱱᱟᱧ ᱥᱮᱨᱮᱧᱟ ᱚᱱᱟ ᱚᱱᱟ ᱠᱷᱟᱹᱛᱤᱨ ᱛᱮ ᱟᱭᱳ ᱠᱚ ᱵᱟᱵᱟ ᱠᱚᱧ ᱠᱚᱭᱚᱜ ᱵᱟᱲᱟ ᱠᱚᱣᱟ ᱡᱮ ᱤᱧ ᱦᱚᱧ ᱥᱮᱨᱮᱧᱟ ᱥᱚᱦᱨᱟᱭ ᱥᱮᱨᱮᱧ ᱦᱚᱸ ᱟᱨ ᱵᱟᱦᱟ ᱥᱮᱨᱮᱧ ᱦᱚᱸ ᱟᱸᱡᱚᱢ ᱵᱟᱲᱟᱭᱟᱹᱧ ᱛᱟᱦᱮᱱᱚᱜ ᱵᱟᱵᱟ ᱛᱟᱠᱚ ᱜᱮᱠᱚ ᱥᱮᱨᱮᱧ ᱵᱟᱲᱟᱭᱟ ᱟᱨ ᱱᱤᱛᱳᱝ ᱠᱚᱢᱟ ᱩᱱᱟᱹᱜ ᱢᱟ ᱵᱟᱠᱚ ᱥᱮᱨᱮᱧ ᱵᱟᱲᱟᱭ ᱠᱷᱟᱱ ᱚᱠᱟᱨᱮᱢ ᱟᱸᱡᱚᱢᱟ ᱟᱨ ᱵᱟᱝ ᱵᱟᱰᱟᱭᱤᱡ ᱮᱢ ᱠᱩᱞᱤᱭᱮ ᱠᱷᱟᱱ ᱚᱠᱟᱨᱮ ᱞᱟᱹᱭᱟᱢᱟᱭ ᱚᱱᱟ ᱠᱷᱟᱹᱛᱤᱨ ᱛᱮ ᱥᱮᱨᱮᱧ ᱥᱟᱹᱱᱟᱹᱧ ᱜᱮᱭᱟ ᱟᱨ ᱠᱚᱭᱚᱜ ᱵᱟᱲᱟ ᱠᱚᱜᱮᱭᱟᱹᱧ ᱞᱟᱹᱭ ᱞᱟᱹᱜᱤᱫ ᱦᱚᱲ ᱦᱚᱸ ᱵᱟᱹᱧ ᱧᱮᱞ ᱧᱟᱢ ᱠᱚᱣᱟ ᱟᱫᱚ ᱱᱟᱥᱮ ᱱᱟᱥᱮᱧ ᱩᱭᱦᱟᱹᱨᱟ ᱤᱱᱟᱹ ᱠᱚᱜᱮᱧ ᱢᱮᱱ ᱵᱟᱲᱟᱭᱟ ᱟᱨ ᱥᱮᱨᱮᱧ ᱥᱟᱹᱱᱟᱹᱧ ᱨᱮᱦᱚᱸ